ᱟᱹᱰᱤ ᱫᱤᱱ ᱫᱚ ᱠᱟᱹᱴᱤᱡ ᱯᱷᱳᱱ ᱛᱟᱦᱮᱸ ᱠᱟᱱᱟ ᱠᱟᱹᱴᱤᱡ ᱯᱷᱳᱱ ᱛᱮᱫᱚ ᱩᱱᱟᱹᱜ ᱥᱩᱵᱤᱫᱷᱟ ᱫᱚ ᱵᱟᱝ ᱛᱟᱦᱮᱸ ᱠᱟᱱᱟ ᱱᱤᱛᱚᱜ ᱥᱢᱟᱨᱴ ᱯᱷᱳᱱ ᱦᱮᱡ ᱮᱱ ᱠᱷᱟᱱ ᱫᱚ ᱟᱨ ᱠᱚ ᱵᱮᱵᱚᱦᱟᱨᱮᱫ ᱠᱟᱱ ᱠᱷᱟᱡ ᱫᱚ ᱟᱹᱰᱤ ᱥᱩᱵᱤᱫᱷᱟ ᱦᱩᱭ ᱠᱟᱱᱟ ᱡᱟᱦᱟᱱᱟᱜ ᱜᱮᱢ ᱠᱚᱨᱟᱣ ᱫᱟᱲᱮᱭᱟᱜᱼᱟ ᱳᱭ ᱵᱷᱤᱰᱭᱳ ᱠᱚᱦᱚᱸᱢ ᱧᱮᱞ ᱫᱟᱲᱮᱭᱟᱜᱼᱟ ᱟᱨ ᱦᱚᱲ ᱦᱚᱸᱢ ᱠᱮᱢᱮᱨᱟ ᱫᱟᱲᱮᱭᱟᱭᱟ ᱟᱨ ᱦᱚᱸ ᱪᱤᱴᱷᱤ ᱠᱚᱦᱚᱸᱢ ᱠᱩᱞ ᱫᱟᱲᱮᱭᱟᱜᱼᱟ ᱱᱤᱭᱟᱹ ᱛᱮᱜᱮ ᱮᱱᱮᱡ ᱥᱮᱨᱮᱧ ᱠᱚᱦᱚᱸᱢ ᱧᱮᱞᱟ ᱮᱱᱮᱡ ᱦᱚᱲ ᱦᱚᱸᱢ ᱧᱮᱞᱟ ᱤᱭᱟᱹ ᱵᱳᱭ ᱠᱚᱦᱚᱸᱢ ᱧᱮᱞᱟ ᱪᱮᱫ ᱞᱮᱠᱟᱱᱟᱜ ᱢᱚᱱᱨᱮ ᱦᱮᱡ ᱟᱢᱟ ᱚᱱᱟᱜᱮᱢ ᱠᱚᱨᱟᱣ ᱞᱮᱠᱷᱟᱱ ᱚᱱᱟᱜᱮ ᱧᱮᱞ ᱩᱫᱩᱜ ᱟᱢᱟᱭ ᱡᱮ ᱮᱱᱮᱡ ᱥᱮᱨᱮᱧ ᱪᱮᱫ ᱞᱮᱠᱟ ᱦᱩᱭᱩᱜ ᱠᱟᱱᱟ ᱪᱮᱫ ᱞᱮᱠᱟ ᱫᱩᱱᱭᱟᱹ ᱨᱮ ᱪᱟᱞᱟᱜ ᱠᱟᱱᱟ ᱚᱱᱟ ᱠᱚᱦᱚᱸ ᱠᱚ ᱩᱫᱩᱜ ᱮᱫᱟ ᱚᱠᱟᱨᱮ ᱜᱚᱡ ᱜᱚᱯᱚᱡ ᱦᱩᱭᱩᱜ ᱠᱟᱱᱟ ᱚᱱᱟ ᱠᱚᱦᱚᱸ ᱠᱚ ᱩᱫᱩᱜ ᱮᱫᱟ ᱚᱠᱟᱨᱮ ᱢᱟᱨᱟ ᱢᱟᱨᱤ ᱦᱩᱭᱩᱜ ᱠᱟᱱᱟ ᱚᱱᱟ ᱠᱚᱦᱚᱸ ᱠᱚ ᱩᱫᱩᱜ ᱮᱫᱟ ᱟᱹᱰᱤ ᱥᱩᱡᱳᱜᱽ ᱥᱩᱵᱤᱫᱷᱟ ᱱᱤᱭᱟᱹ ᱥᱢᱟᱨᱴ ᱯᱷᱳᱱ ᱦᱮᱡ ᱟᱠᱟᱱ ᱠᱷᱟᱡ ᱫᱚ